ᱤᱧ ᱫᱚ ᱥᱤᱱᱮᱢᱟ ᱥᱮ ᱴᱤᱵᱤ ᱥᱳ ᱧᱮᱞ ᱫᱚ ᱟᱹᱰᱤ ᱛᱮᱫ ᱜᱤᱧ ᱠᱩᱥᱤᱭᱟᱜᱼᱟ ᱱᱚᱶᱟ ᱨᱮᱫᱚ ᱟᱹᱰᱤ ᱱᱟᱯᱟᱭᱼᱱᱟᱯᱟᱭ ᱪᱤᱛᱟᱹᱨ ᱠᱚ ᱧᱮᱞ ᱧᱟᱢᱚᱜᱼᱟ ᱟᱨᱦᱚᱸ ᱡᱟᱦᱟᱸ ᱫᱚ ᱵᱟᱝ ᱜᱷᱚᱴᱚᱱᱼᱜᱷᱚᱴᱚᱱ ᱠᱚᱦᱚᱸ ᱱᱚᱶᱟ ᱨᱮ ᱜᱷᱚᱴᱟᱣᱼᱟ ᱥᱟᱺᱜᱤᱧᱼᱥᱟᱺᱜᱤᱧ ᱴᱚᱴᱷᱟ ᱨᱮᱭᱟᱜ ᱠᱷᱚᱵᱚᱨ ᱠᱚ ᱧᱮᱞ ᱧᱟᱢᱚᱜᱼᱟ ᱢᱤᱫ ᱥᱟᱶᱛᱮ ᱜᱚᱴᱟ ᱫᱤᱥᱚᱢ ᱨᱮᱱ ᱦᱚᱲ ᱱᱚᱶᱟ ᱜᱷᱚᱴᱚᱱ ᱠᱚ ᱧᱮᱞ ᱥᱟᱸᱜᱮ ᱫᱟᱲᱮᱭᱟᱜᱼᱟ ᱟᱨ ᱡᱟᱦᱟᱸᱛᱤᱥ ᱢᱮᱸᱫ ᱛᱮᱦᱚᱸ ᱵᱟᱝ ᱧᱮᱞᱟᱠᱟᱱ ᱫᱤᱥᱚᱢ ᱨᱮᱭᱟᱜ ᱜᱷᱚᱴᱚᱱ ᱨᱮᱭᱟᱜ ᱠᱷᱚᱵᱚᱨ ᱠᱚ ᱱᱚᱶᱟ ᱴᱤᱵᱷᱤ ᱥᱳ ᱛᱟᱞᱟ ᱛᱮ ᱧᱮᱞᱼᱧᱟᱢ ᱫᱟᱲᱮᱭᱟᱜᱼᱟ ᱚᱱᱟᱛᱮ ᱱᱚᱶᱟ ᱴᱤᱵᱷᱤ ᱥᱳ ᱥᱮ ᱥᱤᱱᱮᱢᱟ ᱫᱚ ᱟᱹᱰᱤ ᱛᱮᱫ ᱤᱧ ᱠᱩᱥᱤᱭᱟᱜᱼᱟ